ᱫᱟᱜ ᱨᱮ ᱜᱩᱨᱤᱡ ᱢᱮᱥᱟ ᱠᱟᱛᱮ ᱵᱚᱞᱮ ᱱᱚᱝᱠᱟ ᱟᱭᱢᱟ ᱫᱟᱜ ᱨᱮ ᱜᱩᱨᱤᱡ ᱢᱮᱥᱟᱣ ᱠᱟᱛᱮ ᱟᱭᱢᱟ ᱜᱩᱱ ᱢᱮᱱᱟᱜᱼᱟ ᱪᱤᱠᱟᱹ ᱛᱮᱵᱚᱱ ᱧᱮᱞ ᱞᱮᱠᱷᱟᱱ ᱱᱚᱶᱟ ᱥᱮᱛᱟᱜ ᱥᱚᱢᱚᱭ ᱨᱮᱦᱚᱸ ᱟᱵᱚ ᱜᱚᱜᱚ ᱦᱚᱲ ᱠᱚ ᱟᱞᱮ ᱠᱚᱫᱚ ᱵᱚᱞᱮ ᱵᱮᱨᱮᱫ ᱟᱞᱮ ᱟᱨ ᱜᱩᱨᱤᱡ ᱫᱟᱜ ᱟᱛᱮ ᱜᱮ ᱵᱚᱞᱮ ᱯᱨᱚᱛᱷᱚᱢ ᱫᱚ ᱫᱩᱣᱟᱹᱨ ᱨᱮ ᱫᱟᱜ ᱟᱜ ᱦᱳᱭᱳᱜᱼᱟ ᱟᱨ ᱚᱱᱟᱜᱮ ᱵᱚᱞᱮ ᱢᱤᱫᱴᱮᱱ ᱚᱲᱟᱜ ᱨᱮᱭᱟᱜ ᱵᱷᱟᱜᱮ ᱥᱟᱜᱩᱱ ᱟᱨ ᱧᱮᱞ ᱞᱮᱠᱷᱟᱱ ᱱᱚᱶᱟ ᱫᱟᱜ ᱨᱮ ᱜᱩᱨᱤᱡ ᱢᱮᱥᱟ ᱠᱟᱛᱮ ᱦᱚᱸ ᱟᱭᱢᱟ ᱥᱚᱢᱚᱭ ᱟᱭᱢᱟ ᱡᱟᱭᱜᱟ ᱨᱮ ᱡᱟᱦᱟᱸᱭ ᱠᱚ ᱵᱚᱸᱜᱟ ᱵᱩᱨᱩᱜᱼᱟ ᱵᱚᱞᱮ ᱱᱚᱶᱟ ᱡᱷᱚᱛᱚ ᱠᱷᱚᱱ ᱫᱟᱜ ᱨᱮ ᱜᱩᱨᱤᱡ ᱢᱮᱥᱟ ᱠᱟᱛᱮ ᱵᱟᱢ ᱥᱟᱯᱷᱟ ᱞᱮᱠᱷᱟᱱ ᱩᱱ ᱜᱷᱟᱹᱲᱤᱡ ᱫᱚ ᱵᱚᱞᱮ ᱚᱱᱟ ᱫᱚ ᱵᱮᱼᱥᱟᱜᱩᱱ ᱜᱮ ᱛᱟᱦᱮᱱᱟ ᱟᱨ ᱡᱚᱠᱷᱚᱱ ᱫᱟᱜ ᱨᱮ ᱜᱩᱨᱤᱡ ᱢᱮᱥᱟᱞ ᱠᱟᱛᱮ ᱮᱢᱪᱷᱚᱸᱪ ᱢᱮᱥᱟᱭᱟ ᱩᱱ ᱫᱚ ᱚᱱᱟ ᱫᱚ ᱟᱹᱰᱤ ᱥᱟᱹᱜᱩᱱ ᱟᱫᱚ ᱡᱟᱦᱟᱱᱟᱜ ᱜᱮ ᱚᱱ ᱠᱟᱱᱟᱜ ᱵᱷᱟᱜᱮᱼᱵᱷᱟᱜᱮ ᱠᱟᱢᱤ ᱥᱚᱢᱚᱭ ᱞᱟᱜᱤᱫ ᱛᱮ ᱥᱮ ᱠᱟᱢᱤ ᱞᱟᱹᱜᱤᱫ ᱫᱚ ᱱᱚᱶᱟ ᱵᱚᱞᱮ ᱫᱟᱜ ᱜᱩᱨᱤᱡ ᱫᱚ ᱟᱹᱰᱤ ᱟᱸᱴ ᱢᱟᱨᱟᱝ ᱠᱟᱢᱤ ᱠᱟᱱ ᱜᱮᱭᱟ ᱮᱱᱛᱮᱫ ᱥᱟᱯᱷᱟᱼᱥᱟᱯᱷᱤ ᱵᱤᱥᱚᱭ ᱛᱮ ᱟᱨ ᱧᱮᱞ ᱞᱮᱠᱷᱟᱱ ᱵᱚᱱ ᱫᱟᱜ ᱡᱮ ᱫᱟᱜ ᱨᱮ ᱜᱩᱨᱤᱡ ᱢᱮᱥᱟ ᱠᱟᱛᱮ ᱮᱫ ᱟᱭᱢᱟ ᱡᱟᱭᱜᱟ ᱨᱮ ᱡᱚᱠᱷᱚᱱ ᱠᱳᱱᱳ ᱥᱚᱼᱥᱤᱬᱤᱡ ᱛᱟᱦᱮᱱᱟ ᱡᱟᱦᱟᱸ ᱟᱹᱰᱤ ᱫᱩᱨᱜᱚᱱᱫᱷᱚ ᱛᱟᱦᱮᱱᱟ ᱛᱚᱠᱷᱚᱱ ᱚᱱᱟ ᱜᱩᱨᱤᱡ ᱫᱟᱜ ᱮᱢ ᱢᱮᱥᱟᱞ ᱠᱟᱛᱮ ᱮᱢ ᱥᱟᱯᱷᱟ ᱞᱮᱠᱷᱟᱱ ᱛᱚᱠᱷᱚᱱ ᱚᱱᱟ ᱫᱩᱨᱜᱚᱱᱫᱷᱚ ᱪᱟᱵᱟᱜᱼᱟ ᱥᱮ ᱡᱤᱵᱟᱱᱩ ᱢᱩᱠᱛᱚ ᱦᱚᱸ ᱦᱳᱭᱳᱜᱼᱟ ᱟᱨ ᱟᱭᱢᱟᱼᱟᱭᱢᱟ ᱥᱚᱢᱚᱭ ᱨᱮ ᱚᱲᱟᱜ ᱫᱩᱣᱟᱹᱨ ᱥᱟᱯᱷᱟᱼᱥᱟᱯᱷᱤ ᱞᱟᱜᱤᱫ ᱛᱮᱦᱚᱸ ᱧᱮᱞᱚᱜᱚᱜᱼᱟ ᱡᱮᱸ ᱟᱭᱢᱟ ᱦᱚᱲ ᱠᱚ ᱢᱮᱱᱟ ᱢᱟ ᱪᱮᱫ ᱞᱮᱠᱟ ᱚᱲᱟᱜ ᱫᱩᱣᱟᱹᱨ ᱧᱮᱞᱚᱜ ᱠᱟᱱ ᱛᱟᱭ ᱟᱨ ᱡᱚᱠᱷᱚᱱ ᱚᱲᱟᱜ ᱡᱚᱠᱷᱚᱱ ᱥᱟᱯᱷᱟ ᱡᱚᱠᱷᱚᱱ ᱥᱟᱯᱷᱟᱭᱟ ᱛᱚᱠᱷᱚᱱ ᱫᱚ ᱠᱤᱱᱛᱩ ᱮᱸᱫ ᱜᱩᱨᱤᱡ ᱫᱟᱜ ᱫᱚ ᱮᱸᱫ ᱛᱚᱠᱷᱚᱱ ᱫᱚ ᱠᱤᱱᱛᱩ ᱞᱟᱜᱟᱜ ᱜᱮᱭᱟ ᱮᱱᱛᱮ ᱚᱱᱟᱛᱮᱢ ᱪᱷᱚᱸᱪ ᱞᱮᱠᱷᱟᱱ ᱮᱱᱛᱮ ᱧᱮᱞ ᱛᱮᱦᱚᱸ ᱢᱚᱸᱡᱽ ᱜᱮ ᱧᱮᱞᱚᱜᱼᱟ ᱥᱟᱯᱷᱟᱼᱥᱟᱯᱷᱤ ᱦᱚᱸ ᱛᱟᱦᱮᱱᱟ ᱟᱨ ᱡᱟᱦᱟᱱᱟᱜ ᱚᱱᱠᱟᱱᱟᱜ ᱵᱟᱲᱤᱡ ᱟᱜ ᱠᱚ ᱛᱟᱦᱮᱱ ᱠᱷᱟᱱ ᱚᱱᱟ ᱦᱚᱸ ᱵᱚᱞᱮ ᱚᱱᱟ ᱦᱚᱸ ᱡᱤᱵᱟᱱᱩ ᱢᱩᱠᱛᱚᱜᱼᱟ ᱥᱮ ᱥᱚ ᱠᱚᱦᱚᱸ ᱪᱟᱵᱟᱜᱼᱟ ᱱᱚᱝᱠᱟ ᱜᱮ ᱵᱚᱞᱮ ᱫᱟᱜ ᱟᱨ ᱜᱩᱨᱤᱡ ᱨᱮᱭᱟᱜ ᱜᱩᱱ ᱫᱚ ᱢᱮᱱᱟᱜᱼᱟ ᱟᱭᱢᱟ ᱜᱮ